ᱟᱫᱚ ᱪᱮᱫᱦᱚᱸ ᱵᱟᱠᱚ ᱠᱟᱹᱢᱤᱭᱟ ᱵᱟᱹᱫᱽᱼᱵᱟᱹᱭᱦᱟᱹᱲ ᱨᱮ ᱡᱚᱠᱷᱚᱡ ᱜᱮᱠᱚ ᱠᱟᱹᱢᱤᱭᱟ ᱪᱟᱥ ᱫᱤᱱᱜᱮ ᱟᱫᱚ ᱱᱤᱛᱚᱜ ᱫᱚ ᱤᱭᱟᱹ ᱪᱮᱫᱦᱚᱸ ᱵᱟᱹᱱᱩᱜ ᱟᱹᱱᱤᱡ ᱮᱱᱠᱷᱟᱱ ᱫᱚ ᱚᱲᱟᱜ ᱠᱚᱨᱮᱜᱮ ᱠᱟᱹᱢᱤᱭᱮᱫᱼᱟ ᱠᱚ ᱟᱨ ᱡᱮᱨᱮᱲ ᱯᱚᱛᱟᱣ ᱱᱚᱜᱼᱚᱭ ᱯᱚᱨᱚᱵᱽ ᱠᱚ ᱥᱮᱴᱮᱨᱚᱜ ᱠᱟᱱᱟ ᱥᱮ ᱚᱱᱟ ᱞᱟᱹᱜᱤᱫ ᱟᱨ ᱛᱟᱨᱟ ᱟᱹᱭᱩ ᱦᱚᱲ ᱠᱚᱫᱚ ᱵᱩᱨᱩ ᱠᱚᱦᱚᱸ ᱠᱚ ᱪᱟᱞᱟᱜᱼᱟ ᱥᱟᱦᱟᱱ ᱟᱹᱜᱩ ᱞᱟᱹᱜᱤᱫᱛᱮ ᱤᱧᱦᱚᱧ ᱡᱮᱨᱮᱲ ᱯᱚᱛᱟᱣᱮᱫᱼᱟ ᱥᱟᱯᱷᱟᱭᱟᱹᱧ ᱚᱲᱟᱜᱠᱚ ᱯᱚᱨᱚᱵᱽ ᱥᱮᱴᱮᱨᱚᱜ ᱠᱟᱱᱟ ᱥᱮ ᱚᱱᱟ ᱞᱟᱹᱜᱤᱫ ᱥᱚᱢᱚᱭ ᱥᱚᱢᱚᱭᱨᱮ ᱤᱧᱦᱚᱸ ᱵᱩᱨᱩᱦᱚᱧ ᱪᱟᱞᱟᱜᱼᱟ